ᱵᱟᱯᱞᱟ ᱵᱟᱨᱮ ᱛᱮ ᱠᱤᱪᱷᱩ ᱞᱟᱹᱭ ᱥᱚᱫᱚᱨᱟ ᱢᱟ ᱵᱟᱯᱞᱟ ᱫᱚ ᱟᱵᱚ ᱥᱚᱢᱟᱡᱽ ᱨᱮ ᱡᱩᱨᱤ ᱡᱚᱛᱟ ᱛᱚᱯᱚᱞ ᱥᱟᱹᱜᱟᱹᱭ ᱨᱮᱱᱟᱜ ᱠᱟᱱᱟ ᱟᱨ ᱚᱱᱟᱛᱮ ᱱᱚᱣᱟ ᱫᱷᱟᱹᱨᱛᱤ ᱨᱮ ᱢᱟᱹᱱᱢᱤ ᱪᱮᱛᱟᱱ ᱢᱟᱹᱱᱢᱤ ᱵᱟᱹᱰᱩ ᱨᱮᱱᱟᱜ ᱢᱤᱫᱴᱤᱡ ᱦᱚᱨᱟ ᱠᱟᱱᱟ ᱟᱵᱚ ᱢᱟᱹᱱᱢᱤ ᱫᱚᱵᱚᱱ ᱡᱚᱱᱚᱢ ᱞᱮᱱᱠᱷᱟᱱ ᱵᱟᱯᱞᱟ ᱫᱚ ᱟᱹᱰᱤ ᱞᱟᱹᱠᱛᱤ ᱜᱮᱭᱟ ᱵᱟᱯᱞᱟ ᱡᱩᱫᱤ ᱵᱟᱝ ᱛᱟᱦᱮᱸ ᱞᱮᱱᱠᱷᱟᱱ ᱟᱵᱚ ᱥᱚᱢᱟᱡᱽ ᱛᱟᱞᱟᱨᱮ ᱢᱟᱹᱱᱢᱤ ᱵᱟᱹᱰ ᱨᱮᱱᱟᱜ ᱥᱮ ᱟᱯᱟᱥᱩᱞ ᱨᱮᱱᱟᱜ ᱦᱚᱨ ᱫᱚ ᱟᱹᱰᱤ ᱟᱱᱟᱴ ᱧᱟᱢᱚᱜᱼᱟ ᱚᱱᱟ ᱞᱮᱠᱟᱛᱮ ᱡᱮ ᱵᱟᱯᱞᱟ ᱫᱚ ᱟᱹᱰᱤ ᱞᱟᱹᱠᱛᱤ ᱜᱮᱭᱟ ᱟᱨ ᱵᱟᱯᱞᱟ ᱡᱩᱫᱤ ᱵᱟᱝ ᱦᱩᱭ ᱞᱮᱱᱠᱷᱟᱱ ᱟᱵᱚ ᱥᱚᱢᱟᱡᱽ ᱥᱟᱶᱛᱟ ᱥᱮ ᱨᱟᱭᱨᱤᱛ ᱥᱮ ᱢᱟᱹᱱᱢᱤ ᱞᱮᱠᱟ ᱢᱟᱹᱱᱢᱤ ᱦᱚᱸ ᱛᱟᱦᱮᱱ ᱫᱚ ᱵᱟᱝ ᱵᱚᱱ ᱫᱟᱲᱮᱭᱟᱜᱼᱟ ᱚᱱᱟ ᱞᱮᱠᱟᱛᱮ ᱵᱟᱯᱞᱟ ᱫᱚ ᱟᱹᱰᱤ ᱞᱟᱹᱠᱛᱤ ᱜᱮᱭᱟ ᱟᱨ ᱵᱟᱯᱞᱟ ᱫᱚ ᱢᱤᱫᱴᱤᱡ ᱡᱩᱨᱤᱼᱯᱟᱹᱨᱤ ᱥᱟᱹᱜᱟᱹᱭ ᱥᱟᱶᱛᱮ ᱦᱟᱲᱟᱢᱼᱵᱩᱰᱦᱤ ᱡᱚᱯᱚᱨᱛᱚᱱ ᱨᱮᱱᱟᱜ ᱢᱤᱫᱴᱟᱹᱝ ᱜᱚᱲᱚ ᱠᱟᱱᱟ ᱟᱨ ᱵᱟᱯᱞᱟ ᱫᱚ ᱱᱤᱦᱟᱹᱛᱤ ᱫᱚᱨᱠᱟᱨ ᱜᱮ ᱟᱨ ᱵᱟᱯᱞᱟ ᱵᱟᱝ ᱠᱷᱟᱱ ᱫᱚ ᱱᱚᱣᱟ ᱥᱚᱝᱥᱟᱨ ᱦᱚᱸ ᱵᱟᱭ ᱪᱟᱞᱟᱜᱼᱟ ᱫᱷᱟᱹᱨᱛᱤ ᱦᱚᱸ ᱵᱟᱭ ᱪᱟᱞᱟᱜᱼᱟ ᱟᱨ ᱢᱟᱹᱱᱢᱤ ᱦᱚᱸ ᱵᱟᱠᱚ ᱛᱟᱦᱮᱱᱟ ᱚᱱᱟ ᱞᱮᱠᱟᱛᱮ ᱵᱟᱯᱞᱟ ᱫᱚ ᱟᱹᱰᱤ ᱡᱟᱹᱨᱩᱲ ᱜᱮᱭᱟ ᱟᱨ ᱞᱟᱹᱠᱛᱤ ᱜᱮᱭᱟ ᱟᱨ ᱚᱱᱟ ᱠᱟᱹᱢᱤ ᱫᱚ ᱟᱵᱚ ᱨᱮᱱ ᱟᱭᱳᱼᱵᱟᱵᱟᱣᱟᱜ ᱠᱟᱹᱢᱤ ᱠᱟᱱ ᱛᱟᱦᱮᱸ ᱠᱟᱱᱟ ᱥᱮᱫᱟᱭ ᱫᱚ ᱢᱮᱱᱠᱷᱟᱱ ᱱᱤᱛᱚᱜ ᱫᱚ ᱠᱚᱲᱟᱼᱠᱩᱲᱤᱭᱟᱜ ᱨᱟᱡᱟ ᱼᱨᱟᱹᱡᱤ ᱛᱮᱜᱮ ᱠᱩᱥᱤ ᱞᱮᱠᱟ ᱵᱟᱯᱞᱟ ᱫᱚ ᱵᱟᱯᱞᱟ ᱪᱚᱞ ᱦᱩᱭᱩᱜ ᱠᱟᱱᱟ ᱟᱨ ᱚᱱᱠᱟ ᱜᱮᱠᱚ ᱠᱟᱹᱢᱤ ᱟᱹᱜᱩᱭᱮᱫᱟ ᱚᱱᱟ ᱥᱟᱶᱛᱮ ᱵᱟᱯᱞᱟ ᱨᱮᱱᱟᱜ ᱫᱚ ᱠᱷᱟᱴᱚᱛᱮ ᱤᱱᱟᱹᱜ ᱜᱮᱞᱤᱧ ᱞᱟᱹᱭ ᱠᱮᱫᱟ